ᱡᱟᱦᱟᱸ ᱛᱤᱥ ᱤᱧ ᱡᱚᱠᱷᱚᱱ ᱦᱩᱰᱤᱧᱤᱧ ᱛᱟᱦᱮᱸ ᱠᱟᱱ ᱛᱟᱦᱮᱱᱟ ᱥᱮ ᱩᱱ ᱡᱚᱦᱚᱜ ᱨᱮᱱᱟᱜ ᱠᱟᱛᱷᱟ ᱠᱟᱱᱟ ᱢᱟᱲᱟᱝ ᱫᱚ ᱛᱟᱦᱮᱱ ᱤᱧ ᱜᱚᱲᱚᱢ ᱦᱟᱲᱟᱢ ᱛᱟᱠᱚ ᱦᱟᱹᱠᱩ ᱥᱟᱵ ᱠᱚ ᱪᱟᱞᱟᱜ ᱛᱟᱦᱮᱱ ᱡᱟᱦᱟᱱ ᱰᱷᱚᱸᱜᱟᱛᱮ ᱟᱫᱚ ᱢᱚᱱᱮ ᱫᱚᱢᱮ ᱛᱟᱦᱮᱸᱫ ᱤᱧ ᱦᱚᱸ ᱤᱧᱦᱚᱸ ᱪᱟᱞᱟᱜ ᱥᱟᱱᱟᱧᱟ ᱫᱚᱢᱮᱧ ᱠᱷᱩᱫᱟᱹᱣ ᱵᱟᱲᱟ ᱧᱚᱜ ᱠᱟᱫ ᱠᱚᱣᱟ ᱟᱫᱚ ᱤᱧ ᱫᱚ ᱛᱟᱦᱮ ᱵᱟᱠᱚ ᱤᱫᱤᱭᱧᱟ ᱤᱧ ᱫᱚ ᱦᱩᱰᱤᱧᱜᱤᱧ ᱛᱟᱦᱮᱸ ᱠᱟᱱᱟ ᱥᱮ ᱚᱱᱟ ᱫᱤᱭᱮᱛᱮ ᱟᱨ ᱫᱚᱢᱮ ᱫᱚᱢᱮ ᱫᱟᱜ ᱦᱟᱹᱠᱩ ᱠᱚ ᱥᱟᱵ ᱟᱹᱜᱩ ᱠᱚ ᱛᱟᱦᱮᱱᱟ ᱟᱨ ᱜᱟᱰᱟ ᱢᱟᱨᱟᱝ ᱢᱟᱨᱟᱝ ᱜᱟᱰᱟ ᱟᱞᱮᱥᱮᱫ ᱫᱚ ᱢᱮᱱᱟᱜᱼᱟ ᱥᱮ ᱫᱚᱢᱮ ᱢᱟᱨᱟᱝ ᱢᱟᱨᱟᱝ ᱜᱟᱰᱟ ᱟᱨ ᱟᱦᱟᱨ ᱠᱚᱨᱮ ᱥᱟᱵ ᱠᱚᱣᱟ ᱠᱚ ᱛᱟᱦᱮᱱ ᱟᱨ ᱤᱧᱫᱚ ᱛᱟᱦᱮᱱ ᱵᱟᱠᱚ ᱤᱫᱤᱭᱧᱟ ᱫᱚᱢᱮ ᱫᱚᱢᱮ ᱛᱟᱦᱮᱱ ᱦᱟᱹᱠᱩ ᱠᱚᱠᱚ ᱟᱹᱜᱩ ᱠᱚᱣᱟ ᱟᱨ ᱫᱚᱢᱮ ᱫᱚᱢᱮ ᱦᱟᱹᱠᱩ ᱠᱚᱠᱚ ᱟᱹᱜᱩ ᱠᱚ ᱛᱟᱦᱮᱱ ᱱᱮᱛᱟᱨ ᱦᱚᱧ ᱠᱷᱩᱫᱟᱹᱣ ᱵᱟᱲᱟ ᱠᱚᱜᱮᱭᱟ ᱞᱮᱠᱤᱱ ᱮᱠᱫᱚᱢᱜᱮ ᱵᱟᱠᱚ ᱤᱫᱤᱭᱧᱟ ᱟᱨ ᱞᱟᱹᱭᱟᱯᱮ ᱠᱟᱱᱟ ᱟᱨ ᱱᱟᱦᱟᱜ ᱟᱨ ᱱᱮᱛᱟᱨᱢᱟ ᱫᱟᱜ ᱦᱚᱸ ᱵᱟᱭ ᱫᱟᱜᱮᱜᱼᱟ ᱫᱟᱜ ᱜᱮ ᱵᱟᱭ ᱫᱟᱜᱮᱜᱼᱟ ᱢᱟᱲᱟᱝ ᱠᱚ ᱞᱮᱠᱟᱢᱟ ᱱᱮᱛᱟᱨᱢᱟ ᱡᱟᱦᱟᱸ ᱠᱷᱚᱱ ᱤᱧᱤᱧ ᱞᱟ ᱴᱩᱭᱱᱟ ᱩᱱ ᱡᱚᱠᱷᱚᱱᱢᱟ ᱤᱧᱢᱟ ᱜᱟᱰᱟ ᱯᱮᱮᱨᱮᱡ ᱦᱚᱸ ᱵᱟᱹᱧ ᱧᱮᱞᱟᱠᱟᱜᱼᱟ ᱚᱱᱠᱟ ᱢᱟᱲᱟᱝ ᱡᱟᱦᱟᱸ ᱞᱮᱠᱟ ᱯᱮᱨᱮᱡᱚᱜ ᱛᱟᱦᱮᱱᱟ ᱵᱟᱱᱚᱜ ᱛᱟᱦᱮᱱᱟ ᱟᱨ ᱟᱦᱟᱨ ᱠᱚᱦᱚᱸ ᱵᱟᱭ ᱯᱮᱨᱮᱡᱚᱜ ᱠᱟᱱᱟ ᱚᱱᱟᱛᱮ ᱯᱟᱞᱮᱱ ᱰᱷᱚᱸᱜᱟ ᱠᱚ ᱛᱮ ᱩᱱᱟᱹᱜ ᱵᱟᱭ ᱧᱮᱞᱚᱜ ᱠᱟᱱᱟ ᱱᱤᱭᱟᱹ ᱵᱟᱨᱥᱤᱧ